ᱦᱮᱸ ᱤᱧᱜᱮ ᱢᱤᱥᱛᱤ ᱵᱟᱹᱵᱩ ᱠᱟᱹᱱᱟᱹᱧ

ᱦᱩᱸ ᱪᱷᱚᱥ ᱴᱤ ᱞᱟᱛᱟᱨ ᱨᱮ ᱯᱩᱱᱮᱭᱟ ᱢᱮᱱᱟᱜᱼᱟ ᱟᱨᱳ ᱪᱮᱛᱟᱱᱨᱮ

ᱵᱟᱹᱲᱛᱤ ᱜᱮ ᱞᱟᱜᱟᱜᱼᱟ ᱯᱚᱭᱥᱟ ᱪᱮᱫᱽ ᱞᱮᱠᱟ ᱵᱚᱞᱛᱮ ᱴᱟᱠᱟ ᱯᱚᱭᱥᱟ ᱠᱟᱹᱴᱤᱡ ᱠᱷᱚᱨᱚᱪ ᱛᱚ ᱪᱟᱞᱟᱣ ᱠᱟᱛᱮᱫ ᱦᱤᱥᱟᱹᱵᱽ ᱦᱩᱸ ᱛᱟᱦᱚᱞᱮ ᱡᱩᱛ ᱛᱚ ᱦᱮᱸ ᱡᱩᱛ ᱦᱩᱭᱩᱜᱼᱟ ᱚᱱᱠᱟᱜᱮ ᱡᱮᱢᱚᱱ ᱠᱮᱯᱟᱥᱤᱴᱤᱢ ᱞᱟᱹᱭᱮᱫᱟ ᱚᱱᱠᱟᱜᱮ ᱠᱚᱨᱟᱣ ᱦᱩᱭᱩᱜᱼᱟ ᱪᱷᱳᱴᱳ ᱪᱷᱳᱴᱳ ᱨᱩᱢᱜᱮ ᱱᱤᱛᱚ ᱢᱚᱥᱞᱟ ᱠᱚ ᱵᱟᱹᱲᱛᱤ ᱪᱷᱳ ᱢᱚᱥᱞᱟ ᱠᱚᱦᱚᱸ ᱵᱟᱹᱲᱛᱤ ᱜᱮ ᱞᱟᱜᱟᱜᱼᱟ ᱡᱚᱠᱷᱚᱱ ᱜᱮ ᱪᱷᱳᱴᱳ ᱪᱷᱳᱴᱳ ᱨᱩᱢ ᱟᱢ ᱛᱚᱭᱨᱤᱭᱟ ᱠᱷᱚᱨᱪᱟ ᱠᱚᱫᱚ ᱠᱷᱚᱨᱪᱟ ᱠᱚᱫᱚ ᱵᱷᱟᱹᱜᱮᱜᱮ ᱯᱟᱲᱟᱜᱼᱟ ᱞᱟᱛᱟᱨ ᱨᱮᱫᱚ ᱠᱚᱢᱛᱮ ᱦᱩᱭᱞᱮᱱ ᱛᱟᱢᱟ ᱱᱤᱛᱚ ᱫᱚ ᱪᱮᱛᱟᱱᱨᱮ ᱟᱨᱳᱢ ᱠᱩᱴᱨᱤᱢ ᱵᱟᱹᱲᱛᱤᱭᱮᱫᱟ ᱛᱟᱦᱚᱞᱮ ᱠᱩᱴᱨᱤ ᱵᱟᱹᱲᱛᱤ ᱞᱮᱠᱷᱟᱭ ᱜᱮᱛᱚ ᱢᱚᱥᱞᱟᱠᱚ ᱵᱟᱹᱲᱛᱤ ᱞᱟᱜᱟᱜᱼᱟ

ᱥᱤᱢᱮᱱᱴ ᱵᱮᱥᱤᱠᱚ ᱞᱟᱜᱟᱜᱼᱟ ᱥᱤᱢᱮᱱᱴ ᱜᱤᱴᱤ ᱵᱟᱹᱞᱤ ᱡᱚᱛᱚᱜᱮ ᱵᱮᱥᱤ ᱞᱟᱜᱟᱜᱼᱟ ᱚᱱᱟᱜᱮ ᱦᱮᱸ ᱪᱟᱞᱟᱜᱼᱟᱹᱧ ᱵᱟᱨᱫᱤᱱ ᱯᱚᱨᱮ ᱛᱟᱦᱚᱞᱮ ᱛᱚᱠᱷᱚᱱᱜᱮ ᱜᱚᱞᱯᱚ ᱜᱟᱞᱢᱟ ᱦᱮᱸ ᱵᱟᱨᱫᱤᱱ ᱯᱚᱨᱤᱧ ᱪᱟᱞᱟᱜᱼᱟ ᱜᱚᱞᱯᱚ ᱜᱟᱞᱢᱟᱨᱟᱣ ᱛᱚᱠᱷᱚᱱᱜᱮ ᱦᱩᱭᱩᱜᱼᱟ ᱱᱚᱰᱮ ᱦᱤᱥᱟᱹᱵ ᱱᱤᱠᱟᱹᱥ ᱩᱫᱩᱜ ᱟᱢᱟᱜ ᱡᱮ ᱱᱤᱭᱟᱹᱠᱚ ᱱᱤᱭᱟᱹᱠᱚ ᱢᱚᱥᱞᱟ ᱦᱟᱛᱟᱣ ᱦᱩᱭᱩᱜᱼᱟ ᱟᱨ ᱱᱤᱭᱟᱹᱠᱚ ᱟᱹᱜᱩᱭ ᱦᱩᱭᱩᱜᱼᱟ ᱛᱟᱦᱚᱞᱮ ᱛᱚᱠᱷᱚᱱᱜᱤᱧ ᱡᱚᱛᱚ ᱦᱤᱥᱟᱹᱵᱽ ᱱᱤᱠᱟᱹᱥᱤᱧ ᱩᱫᱩᱜ ᱮᱢ ᱦᱚᱴᱚᱣᱟᱢᱟ ᱛᱚᱠᱷᱚᱱᱜᱮ ᱛᱟᱦᱚᱞᱮ ᱵᱟᱨᱫᱤᱱ ᱯᱚᱨᱤᱧ ᱪᱟᱞᱟ ᱠᱟᱱᱟ ᱛᱚᱠᱷᱚᱱ ᱜᱮᱧ ᱞᱟᱹᱭ ᱦᱚᱴᱚᱣᱟᱢᱟ ᱦᱮᱸ ᱦᱮᱸ ᱦᱮᱸ ᱦᱩᱸ ᱦᱩᱸ ᱱᱤᱛᱚ ᱢᱮᱱ ᱚᱱᱟᱫᱚ ᱟᱞᱚᱢ ᱪᱤᱱᱛᱟᱹᱭᱟ ᱟᱞᱚᱢ ᱴᱮᱱᱥᱮᱱᱚᱜᱼᱟ ᱦᱮᱸ ᱢᱟ ᱴᱷᱤᱠ ᱜᱮᱭᱟ ᱛᱚᱵᱮ ᱦᱮᱸᱢᱟ ᱛᱚᱵᱮ ᱫᱚᱦᱚᱭᱢᱮ ᱢᱟ